ᱛᱮᱭᱤᱥ ᱮᱜᱟᱨᱚ ᱫᱩᱦᱟᱡᱟᱨ ᱛᱮᱭᱤᱥ ᱪᱷᱟᱵᱵᱤᱥ ᱮᱠ ᱫᱩᱦᱟᱡᱟᱨ ᱪᱚᱵᱵᱤᱥ ᱯᱟᱸᱪ ᱯᱟᱸᱪ ᱫᱩᱦᱟᱡᱟᱨ ᱯᱩᱪᱤᱥ ᱱᱚᱭ ᱟᱴ ᱫᱩᱦᱟᱡᱟᱨ ᱮᱠᱩᱥ ᱛᱤᱨᱤᱥ ᱪᱷᱚᱭ ᱫᱩᱦᱟᱡᱟᱨ ᱪᱷᱟᱵᱤᱥ